ᱯᱚᱞᱴᱨᱤ ᱠᱚ ᱟᱹᱜᱩ ᱵᱟᱲᱟ ᱦᱩᱭᱩᱜ ᱠᱟᱱᱟ ᱵᱩᱥᱟᱹᱜ ᱦᱚᱯᱚᱱ ᱠᱚ ᱟᱫᱚ ᱩᱱᱠᱩ ᱠᱚᱜᱮ ᱦᱚᱯᱚᱱ ᱥᱟᱹᱦᱤᱡ ᱚᱲᱟᱜ ᱠᱚ ᱵᱮᱱᱟᱣ ᱠᱟᱛᱮ ᱚᱸᱰᱮᱜᱮ ᱫᱚᱦᱚ ᱦᱩᱭᱩᱜ ᱠᱟᱱᱟ ᱡᱟᱦᱟᱱᱟᱜ ᱡᱟᱦᱟᱸ ᱠᱚᱨᱮ ᱵᱷᱟᱸᱰᱟᱱ ᱵᱟᱯᱞᱟ ᱚᱱᱟ ᱠᱚᱨᱮ ᱦᱚᱸᱠᱚ ᱤᱫᱤᱭᱮᱫ ᱠᱚᱣᱟ ᱤᱫᱤ ᱠᱚᱣᱟ ᱠᱚ ᱟᱨ ᱱᱤᱭᱟᱹ ᱠᱚᱨᱮ ᱟᱹᱛᱩ ᱠᱚᱨᱮᱦᱚᱸ ᱡᱩᱫᱤ ᱡᱟᱦᱟᱸᱭ ᱢᱮᱱᱟ ᱫᱮ ᱤᱧ ᱢᱤᱫᱴᱤᱡ ᱤᱢᱟᱹᱧ ᱯᱮ ᱟᱨ ᱵᱟᱠᱷᱟᱱ ᱫᱮ ᱜᱚᱡ ᱠᱟᱛᱮ ᱤᱢᱟᱹᱧ ᱯᱮ ᱚᱱᱟ ᱦᱚᱸᱞᱮ ᱠᱚᱨᱟᱣ ᱫᱟᱲᱮᱭᱟᱜ ᱠᱟᱱ ᱜᱮᱭᱟ ᱟᱨ ᱡᱟᱦᱟᱸ ᱞᱮᱠᱟ ᱛᱮᱜᱮ ᱟᱹᱠᱷᱨᱤᱧ ᱵᱟᱲᱟ ᱠᱟᱛᱮ ᱩᱱᱠᱩ ᱠᱚ ᱟᱹᱠᱷᱨᱤᱧ ᱵᱟᱲᱟ ᱟᱹᱥᱩᱞ ᱵᱟᱲᱟ ᱠᱟᱛᱮᱜᱮ ᱚᱱᱟ ᱠᱚᱨᱮ ᱠᱷᱚᱱᱜᱮ ᱡᱚᱢ ᱠᱚᱞᱮ ᱡᱚᱢᱮᱜᱼᱟ ᱱᱩᱠᱨᱤ ᱪᱟᱹᱠᱨᱤ ᱢᱟ ᱵᱟᱹᱱᱩᱜ ᱛᱟᱞᱮᱭᱟ ᱟᱭᱟᱜ ᱜᱤᱫᱽᱨᱟᱹ ᱠᱚᱦᱚᱸ ᱵᱟᱠᱚ ᱧᱟᱢ ᱟᱠᱟᱫᱟ ᱟᱫᱚ ᱪᱮᱫ ᱮᱢ ᱪᱤᱠᱟᱹ ᱫᱟᱲᱮᱭᱟᱜᱼᱟ ᱩᱱᱠᱩᱜᱮ ᱟᱫᱚ ᱟᱢᱫᱟ ᱟᱢᱫᱟᱞᱮ ᱟᱹᱜᱩ ᱠᱚᱣᱟ ᱟᱹᱰᱤ ᱰᱷᱮᱨ ᱰᱷᱮᱨ ᱟᱫᱚ ᱩᱱᱠᱩ ᱜᱮᱞᱮ ᱟᱹᱥᱩᱞ ᱡᱟᱣᱨᱟ ᱠᱚᱛᱮ ᱟᱫᱚ ᱩᱱᱠᱩ ᱠᱚᱜᱮᱞᱮ ᱟᱹᱠᱷᱨᱤᱧ ᱵᱟᱲᱟ ᱠᱚᱣᱟ ᱯᱚᱞᱴᱨᱤ ᱠᱚᱜᱮ ᱟᱨ ᱥᱮᱛᱟᱜ ᱟᱹᱭᱩᱵ ᱢᱟᱱᱮ ᱡᱩᱫᱤ ᱵᱟᱠᱚ ᱪᱟᱵᱟᱜᱼᱟ ᱤᱱᱟᱹᱠᱷᱟᱱ ᱩᱱᱠᱩ ᱠᱷᱚᱨᱚᱪ ᱠᱷᱚᱨᱪᱟ ᱦᱚᱸᱞᱮ ᱮᱢᱟ ᱠᱚᱣᱟ ᱪᱟᱣᱞᱮ ᱠᱚ ᱫᱟᱜ ᱠᱚ ᱟᱹᱰᱤ ᱠᱤᱪᱷᱩ ᱞᱮ ᱥᱩᱨ ᱟᱠᱚᱣᱟ ᱡᱟᱦᱟᱱᱟᱜ ᱠᱚᱜᱮ ᱤᱛᱟᱹ ᱥᱟᱨ ᱥᱮᱭᱟᱠᱚ ᱜᱤᱫᱽᱨᱟᱹ ᱯᱤᱫᱽᱨᱟᱹ ᱠᱚ ᱫᱟᱠᱟ ᱠᱚ ᱚᱱᱟ ᱠᱚᱦᱚᱸ ᱠᱚ ᱡᱚᱢ ᱠᱟᱜ ᱜᱮᱭᱟ ᱩᱱᱠᱩ ᱦᱚᱸ ᱚᱱᱟ ᱠᱚᱦᱚᱸᱞᱮ ᱮᱢᱟ ᱠᱚᱜᱮᱭᱟ ᱚᱱᱟ ᱠᱚ ᱡᱚᱢ ᱡᱚᱢ ᱠᱟᱛᱮ ᱠᱚ ᱦᱟᱨᱟ ᱧᱚᱜ ᱞᱮᱱᱠᱷᱟᱱ ᱟᱫᱚ ᱡᱩᱫᱤ ᱟᱨ ᱞᱟᱹᱴᱩ ᱤᱫᱤᱭᱮᱱ ᱠᱷᱟᱱ ᱠᱚ ᱟᱫᱚ ᱠᱷᱚᱨᱚᱪ ᱠᱚ ᱵᱟᱢ ᱮᱢ ᱫᱟᱲᱮᱭᱟᱭ ᱠᱷᱟᱱ ᱟᱫᱚ ᱛᱟᱭᱚᱢ ᱫᱚᱢ ᱢᱮᱱᱟ ᱟᱹᱰᱤ ᱠᱚ ᱡᱚᱢᱮᱜᱼᱟ ᱦᱤᱱᱟᱹ ᱜᱮᱵᱚᱱ ᱫᱚᱦᱚ ᱠᱚᱣᱟ ᱢᱟᱨᱟᱝ ᱮᱱᱮᱡ ᱪᱚᱞᱚᱵᱚᱱ ᱟᱹᱠᱷᱨᱤᱧ ᱠᱟᱠᱚᱣᱟ ᱡᱟᱦᱟᱸ ᱛᱤᱱᱟᱹᱜ ᱩᱰᱟᱹᱝ ᱯᱩᱭᱥᱟᱹ ᱦᱚᱞᱚ ᱦᱩᱭᱩᱜ ᱛᱟᱵᱚᱱᱟ ᱦᱳᱭ ᱚᱱᱠᱟ ᱠᱟᱛᱮᱫ ᱠᱚ ᱟᱞᱮ ᱫᱚᱞᱮ ᱡᱚᱢ ᱵᱟᱲᱟᱭᱮᱜᱼᱟ ᱟᱨ ᱡᱚᱢ ᱠᱟᱛᱮ ᱦᱮᱱᱟᱜ ᱟᱠᱟᱫ ᱞᱮᱭᱟ ᱟᱨ ᱵᱟᱠᱷᱟᱱ ᱢᱟ ᱠᱟᱹᱢᱤ ᱠᱚᱢᱟ ᱵᱟᱹᱱᱩᱜ ᱟᱱᱟᱝ ᱛᱟᱞᱮ ᱟᱨ ᱠᱟᱹᱢᱤ ᱠᱚ ᱛᱟᱦᱮᱱ ᱠᱷᱟᱱ ᱫᱚ ᱩᱱᱠᱩ ᱠᱚ ᱟᱹᱥᱩᱞ ᱨᱮᱭᱟᱜ ᱫᱚᱨᱠᱟᱨ ᱫᱚ ᱪᱮᱫ ᱠᱟᱱᱟ